ᱱᱤᱭᱟᱹᱠᱚᱧ ᱵᱮᱵᱽᱥᱟ ᱞᱟᱹᱜᱤᱫᱚᱜ ᱠᱟᱱᱟ ᱯᱟᱹᱧᱪᱤ ᱥᱟᱹᱲᱤ ᱥᱮ ᱪᱩᱲᱤ ᱠᱚ ᱠᱚᱲᱟ ᱠᱚ ᱵᱟᱠᱷᱨᱟ ᱫᱷᱩᱛᱤ ᱠᱚ ᱪᱮᱫᱟᱜ ᱪᱮ ᱱᱚᱣᱟ ᱠᱚᱫᱚ ᱟᱹᱰᱤ ᱨᱟᱹᱥᱠᱟᱹᱣᱟᱱ ᱡᱤᱱᱤᱥ ᱠᱟᱱᱟ ᱚᱱᱟᱛᱮᱧ ᱵᱮᱵᱽᱥᱟᱭᱫᱟ ᱥᱮ ᱟᱢ ᱵᱮᱵᱽᱥᱟ ᱞᱟᱹᱜᱤᱫᱚᱜ ᱠᱟᱱᱟ ᱱᱚᱣᱟ ᱫᱚ ᱵᱟᱦᱟ ᱥᱚᱦᱨᱟᱭ ᱠᱚᱨᱮᱜ ᱠᱤᱨᱤᱧᱟᱠᱚ ᱵᱟᱸᱫᱮᱭᱟᱠᱚ ᱢᱚᱡᱽ ᱠᱚ ᱧᱮᱞᱚᱜᱼᱟ ᱟᱠᱚ ᱦᱚᱸ ᱨᱟᱹᱥᱠᱟᱹᱜ ᱟᱠᱚ ᱢᱚᱡᱽ ᱜᱮ ᱟᱨ ᱠᱚᱲᱟ ᱠᱚ ᱦᱚᱸ ᱰᱮᱸᱜᱟ ᱞᱮᱠᱷᱟᱡ ᱠᱚ ᱢᱚᱡᱽ ᱠᱚ ᱧᱮᱞᱚᱜᱼᱟ ᱟᱨ ᱨᱟᱹᱥᱠᱟᱹᱜ ᱟᱠᱚ ᱵᱟᱦᱟ ᱥᱚᱦᱨᱟᱭ ᱨᱮ ᱟᱹᱰᱤ ᱨᱟᱹᱥᱠᱟᱹ ᱠᱚ ᱟᱹᱭᱠᱟᱹᱣᱟ ᱠᱩᱲᱤ ᱠᱚᱦᱚᱸ ᱵᱟᱦᱟ ᱥᱚᱦᱨᱟᱭ ᱨᱮᱫᱚ ᱨᱟᱹᱥᱠᱟᱹᱜ ᱟᱠᱚ ᱮᱱᱮᱡ ᱟᱠᱚ ᱯᱟᱹᱧᱪᱤ ᱥᱟᱹᱲᱤ ᱵᱟᱸᱫᱮ ᱠᱟᱛᱮᱫ ᱟᱹᱰᱤ ᱢᱚᱡᱽ ᱠᱚ ᱧᱮᱞᱚᱜᱼᱟ ᱥᱮ ᱜᱟᱛᱮ ᱠᱚᱠᱚ ᱦᱟᱛᱟᱣ ᱠᱚ ᱛᱟᱠᱚᱣᱟ ᱩᱱᱠᱩ ᱦᱚᱸ ᱨᱟᱹᱥᱠᱟᱹᱜ ᱟᱠᱚ ᱚᱱᱟᱛᱮ ᱯᱟᱹᱧᱪᱤ ᱥᱟᱹᱲᱤ ᱠᱚ ᱫᱷᱩᱛᱤ ᱠᱚ ᱪᱩᱲᱤ ᱥᱟᱠᱚᱢ ᱠᱚᱧ ᱵᱮᱵᱽᱥᱟ ᱞᱟᱹᱜᱤᱫᱚᱜ ᱠᱟᱱᱟ